ᱯᱟᱸᱪᱮᱭ ᱢᱮ ᱫᱚ ᱜᱩᱨᱩ ᱜᱚᱢᱠᱮ ᱯᱚᱱᱰᱤᱛ ᱨᱟᱹᱜᱷᱩᱱᱟᱛᱷ ᱢᱩᱨᱢᱩᱣᱟᱜ ᱡᱟᱱᱟᱢ ᱢᱟᱦᱟ ᱵᱚ ᱢᱟᱱᱟᱣᱟ ᱛᱤᱨᱤᱥᱟ ᱡᱩᱱ ᱫᱚ ᱦᱩᱞ ᱢᱟᱦᱟ ᱵᱚ ᱢᱟᱱᱟᱣᱟ ᱵᱟᱭᱤᱥᱮ ᱰᱤᱥᱮᱢᱵᱚᱨ ᱫᱚ ᱯᱟ ᱨᱥᱤ ᱢᱟᱦᱟ ᱥᱮ ᱵᱷᱟᱥᱟ ᱫᱤᱵᱚᱥ ᱵᱚᱱ ᱢᱟᱱᱟᱣ ᱵᱟᱛᱟᱣᱟ ᱯᱚᱱᱮᱨᱳᱭ ᱟᱜᱚᱥᱴ ᱫᱚ ᱥᱟᱹᱫᱷᱤᱱᱚᱛᱟ ᱫᱤᱵᱚᱥ ᱥᱮ ᱯᱷᱩᱨᱜᱟᱹᱞ ᱢᱟᱦᱟ ᱵᱚ ᱢᱟᱱᱟᱣᱟ ᱟᱨ ᱪᱷᱟᱵᱤᱥᱮ ᱡᱟᱱᱩᱣᱟᱨᱤ ᱫᱚ ᱯᱨᱚᱡᱟᱛᱚᱱᱛᱨᱚ ᱫᱤᱵᱚᱥ ᱢᱮᱱ ᱛᱮᱵᱚᱱ ᱢᱟᱱᱟᱣᱟ